ᱦᱮᱞᱳ ᱜᱚᱢᱠᱮ ᱟᱢᱜᱮ ᱟᱢᱜᱮ ᱦᱳᱴᱮᱞ ᱢᱮᱱᱮᱡᱟᱨ ᱛᱟᱦᱚᱞᱮ ᱡᱚᱢᱟᱜ ᱠᱚ ᱪᱮᱫ ᱠᱚ ᱢᱮᱱᱟᱜᱼᱟ ᱨᱮᱸᱜᱮᱡ ᱠᱟᱫᱤᱧ ᱫᱚ ᱫᱟᱠᱟ ᱠᱚ

ᱟᱪᱪᱷᱟ ᱟᱨᱠᱤ ᱨᱮᱸᱜᱮᱡ ᱠᱟᱫᱤᱧ ᱪᱮᱫᱠᱟᱱ ᱪᱮᱫ ᱪᱮᱫ ᱢᱮᱱᱟᱜᱼᱟ ᱟᱨᱠᱤ ᱵᱟᱲᱟᱭ ᱞᱟᱹᱜᱟᱫ ᱤᱧ ᱟᱪᱪᱷᱟ ᱟᱪᱪᱷᱟ ᱟᱪᱪᱷᱟ ᱛᱟᱦᱚᱞᱮ ᱜᱚᱱᱚᱝ ᱠᱚᱫᱚ ᱪᱮᱫ ᱠᱟ ᱫᱟᱠᱟ ᱨᱮᱱᱟᱜ ᱜᱚᱱᱚᱝ ᱫᱚ ᱜᱚᱢᱠᱮ ᱜᱚᱱᱚᱝ ᱠᱚᱫᱚ ᱠᱟᱹᱴᱤᱡ ᱰᱷᱮᱹᱨ ᱧᱚᱜ ᱜᱮᱢ ᱞᱟᱹᱭᱮᱜ ᱫᱚ ᱟᱪᱪᱷᱟ ᱪᱟᱣᱢᱤᱱ ᱢᱮᱱᱟᱜᱼᱟ

ᱛᱤᱨᱤᱥ ᱴᱟᱠᱟ

ᱟᱪᱪᱷᱟ ᱴᱷᱤᱠ ᱜᱮᱭᱟ ᱛᱟᱦᱚᱞᱮ ᱨᱮᱰᱤ ᱫᱚᱦᱚ ᱠᱟᱜ ᱢᱮ ᱪᱟᱞᱟᱜ ᱠᱟᱱᱟᱹᱧ ᱛᱟᱦᱮᱱ ᱞᱟᱹᱜᱤᱫ ᱫᱚ ᱢᱟᱱᱮ ᱛᱤᱱᱟᱜ ᱜᱟᱱ ᱠᱟᱹᱣᱰᱤ ᱞᱟᱜᱟᱜᱼᱟ ᱢᱤᱫ ᱧᱤᱫᱟᱹ ᱛᱟᱦᱮᱱ ᱞᱟᱹᱜᱤᱫ ᱟᱪᱪᱷᱟ ᱜᱚᱢᱠᱮ ᱫᱚᱢᱮ ᱰᱷᱮᱹᱨ ᱞᱟᱹᱭᱮᱜ ᱫᱚᱢ ᱱᱚᱝᱠᱟ ᱵᱟᱨᱥᱚ ᱯᱮᱥᱚ ᱛᱮᱜᱮ ᱛᱟᱦᱮ ᱵᱟᱲᱟ ᱦᱩᱭ ᱠᱟᱱᱟ ᱟᱨᱠᱤ

ᱴᱷᱤᱠ ᱜᱮᱭᱟ ᱛᱚᱵᱮ ᱜᱚᱢᱠᱮ